ᱱᱚᱣᱟ ᱵᱷᱟᱨᱚᱛ ᱫᱤᱥᱚᱢ ᱨᱮᱱᱟᱜ ᱟᱵᱚ ᱦᱟᱣᱟ ᱫᱚ ᱟᱹᱰᱤ ᱛᱮᱫ ᱜᱮ ᱵᱟᱹᱲᱤᱡ ᱜᱮᱭᱟ ᱪᱮᱫᱟᱜ ᱥᱮ ᱟᱵᱚ ᱵᱚᱱ ᱧᱮᱞᱟ ᱱᱚᱣᱟ ᱪᱟᱹᱛ ᱵᱟᱹᱭᱥᱟᱹᱠ ᱤᱧ ᱫᱚ ᱥᱤᱛᱩᱝ ᱟᱭ ᱟᱨ ᱛᱤ ᱨᱮᱪᱚᱝ ᱟᱵᱚᱦᱟᱣᱟ ᱯᱟᱞᱴᱟᱣ ᱜᱚᱫᱚᱜᱼᱟ ᱪᱮᱫ ᱦᱚᱸ ᱵᱟᱢ ᱵᱩᱡᱽ ᱫᱟᱲᱮᱭᱟᱜᱼᱟ ᱵᱟᱭᱨᱮ ᱨᱮᱜᱮ ᱢᱮᱱᱟᱢᱟ ᱡᱟᱦᱟᱸ ᱥᱮᱫ ᱰᱟᱹᱝᱨᱤ ᱜᱩᱯᱤ ᱥᱮᱫ ᱡᱟᱦᱟᱸ ᱥᱮᱫ ᱮᱢ ᱪᱟᱞᱟᱣ ᱠᱟᱱᱟ ᱮᱵᱚᱝ ᱦᱩᱰᱩᱨ ᱵᱤᱡᱽᱞᱤ ᱟᱛᱮᱜ ᱫᱟᱜ ᱟᱭ ᱟᱨᱚ ᱟᱨᱮᱞ ᱠᱚ ᱧᱩᱨᱦᱩᱜᱼᱟ ᱛᱚ ᱟᱨᱮᱞ ᱧᱩᱨᱩ ᱞᱮᱱᱠᱷᱟᱱ ᱵᱟᱭᱨᱮ ᱡᱩᱫᱤᱢ ᱛᱟᱦᱮᱱᱟ ᱵᱤᱯᱚᱫ ᱫᱚ ᱦᱩᱭᱩᱜ ᱜᱮᱭᱟ ᱛᱚ ᱠᱷᱟᱹᱛᱤᱨ ᱟᱵᱚᱣᱟᱜ ᱫᱚ ᱴᱟᱴᱠᱟ ᱜᱮ ᱵᱟᱹᱲᱤᱡᱚᱜ ᱜᱮᱭᱟ ᱟᱨ ᱩᱱᱫᱤᱱ ᱫᱚ ᱵᱷᱟᱜᱮ ᱛᱟᱦᱮᱸ ᱠᱟᱱᱟ ᱪᱮᱫᱟᱜ ᱥᱮ ᱩᱱᱫᱤᱱ ᱫᱚ ᱠᱚᱞ ᱠᱟᱨᱠᱷᱟᱱᱟ ᱠᱚ ᱵᱟᱝ ᱛᱟᱦᱮᱸ ᱠᱟᱱᱟ ᱫᱟᱨᱮ ᱱᱟᱹᱲᱤ ᱠᱚ ᱛᱟᱦᱮᱸ ᱠᱟᱱᱟ ᱟᱹᱰᱤ ᱱᱟᱯᱟᱭ ᱛᱟᱦᱮᱸ ᱠᱟᱱᱟ ᱢᱮᱱᱠᱷᱟᱱ ᱱᱤᱛᱚᱜ ᱟᱵᱚ ᱫᱟᱨᱮ ᱠᱚᱵᱚᱱ ᱢᱟᱜ ᱪᱟᱵᱟᱭ ᱮᱫᱟ ᱟᱨ ᱟᱭᱢᱟ ᱡᱟᱭᱜᱟᱨᱮ ᱜᱳᱴᱟᱜᱮ ᱠᱚᱞᱠᱟᱨᱠᱷᱟᱱᱟ ᱛᱮᱦᱮᱧ ᱫᱚ ᱛᱮᱭᱟᱨ ᱠᱟᱱᱟ ᱟᱨ ᱫᱟᱜ ᱠᱚᱦᱚᱸ ᱵᱟᱹᱲᱤᱡᱚᱜ ᱠᱟᱱᱟ ᱟᱵᱚᱦᱟᱣᱟ ᱛᱤᱨᱮ ᱪᱮᱧᱡᱚᱜᱼᱟ ᱪᱮᱫ ᱦᱚᱸ ᱵᱟᱢ ᱵᱩᱡᱽ ᱫᱟᱲᱮᱭᱟᱜᱼᱟ ᱟᱨ ᱧᱮᱞ ᱢᱮ ᱱᱚᱰᱮ ᱱᱚᱣᱟ ᱫᱤᱥᱚᱢ ᱨᱮ ᱟᱛᱳ ᱠᱚᱨᱮᱜ ᱢᱮᱱᱟᱢᱟ ᱫᱟᱜ ᱠᱚ ᱴᱷᱤᱠ ᱜᱮᱢ ᱥᱚᱡᱽᱡᱚ ᱫᱟᱲᱮᱭᱟᱜ ᱠᱟᱱᱟ ᱢᱮᱱᱠᱷᱟᱱ ᱮᱴᱟᱜ ᱫᱤᱥᱚᱢ ᱨᱮᱢ ᱪᱟᱞᱟᱣ ᱠᱟᱛᱮᱜ ᱧᱮᱞᱫᱟᱢ ᱫᱟᱜ ᱠᱚ ᱧᱩ ᱠᱟᱛᱮ ᱟᱹᱰᱤ ᱠᱤᱪᱷᱩ ᱚᱥᱩᱵᱤᱫᱷᱟ ᱦᱩᱭ ᱫᱟᱲᱮᱭᱟᱛᱟᱢᱟ ᱵᱟᱢ ᱥᱚᱡᱽᱡᱚ ᱫᱟᱲᱮᱭᱟᱜᱼᱟ ᱚᱸᱰᱮᱱᱟᱜ ᱫᱟᱜ ᱠᱚ ᱡᱚᱢᱟᱜ ᱧᱩ ᱠᱚ ᱚᱱᱟᱛᱮ ᱡᱩᱫᱤ ᱟᱵᱚ ᱡᱟᱦᱟᱸ ᱥᱮᱫ ᱵᱚᱱ ᱪᱟᱞᱟᱜᱼᱟ ᱥᱮ ᱫᱟᱬᱟᱱ ᱠᱚᱵᱚᱱ ᱪᱟᱞᱟᱜᱼᱟ ᱫᱟᱜ ᱠᱚᱵᱚᱱ ᱤᱫᱤ ᱡᱚᱱᱟᱜ ᱢᱟ ᱟᱨ ᱡᱚᱢᱟᱜᱧᱩ ᱡᱚᱢ ᱧᱩ ᱵᱚᱱ ᱤᱫᱤ ᱡᱚᱱᱟᱜ ᱢᱟ ᱪᱮᱫᱟᱜ ᱥᱮ ᱚᱸᱰᱮᱱᱟᱜ ᱡᱩᱫᱤᱢ ᱡᱚᱢ ᱧᱩᱭᱟ ᱛᱚ ᱚᱸᱰᱮᱱᱟᱜ ᱵᱟᱢ ᱥᱳᱡᱽᱡᱚ ᱫᱟᱲᱮᱭᱟᱜᱼᱟ ᱟᱢᱟᱜ ᱦᱚᱲᱢᱚ ᱥᱟᱞᱟᱜ ᱚᱸᱰᱮᱱᱟᱜ ᱟᱵᱚᱦᱟᱣᱟ ᱵᱟᱭ ᱢᱮᱪᱚᱜᱼᱟ ᱛᱚ ᱵᱟᱝ ᱢᱮᱪᱚᱜᱼᱟ ᱛᱟᱦᱚᱞᱮ ᱠᱷᱟᱱ ᱜᱮ ᱟᱵᱚᱣᱟᱜ ᱥᱚᱨᱤᱨ ᱨᱮ ᱟᱹᱰᱤ ᱠᱤᱪᱷᱩ ᱨᱩᱣᱟᱹ ᱡᱟᱞᱟ ᱠᱚ ᱦᱩᱭᱩᱜᱼᱟ ᱡᱮᱢᱚᱱ ᱠᱷᱩᱜ ᱢᱟᱫᱟ ᱞᱟᱡ ᱦᱚᱸ ᱵᱟᱹᱲᱤᱡ ᱫᱟᱲᱮᱭᱟᱜᱼᱟ ᱚᱸᱰᱮᱱᱟᱜ ᱫᱟᱜ ᱧᱩ ᱛᱮ ᱚᱱᱟᱛᱮ ᱥᱟᱱᱟᱢ ᱠᱚ ᱡᱟᱛᱮ ᱟᱵᱚ ᱱᱤᱡᱮᱛᱮ ᱡᱚᱢ ᱧᱩ ᱠᱚᱵᱚᱱ ᱤᱫᱤ ᱡᱚᱱᱟᱜ ᱢᱟ ᱟᱨ ᱫᱟᱜ ᱠᱚ ᱚᱸᱰᱮᱱᱟᱜ ᱜᱮᱵᱚᱱ ᱧᱩᱭ ᱢᱟ ᱚᱸᱰᱮᱱᱟᱜ ᱠᱚ ᱵᱟᱵᱚᱱ ᱛᱩᱯᱩᱱ ᱢᱟ ᱚᱸᱰᱮ ᱠᱚᱨᱮᱱ ᱛᱟᱦᱚᱞᱮ ᱠᱷᱟᱱᱜᱮ ᱟᱵᱚ ᱵᱷᱟᱜᱮ ᱵᱚᱱ ᱛᱟᱦᱮᱱᱟ ᱛᱤ ᱨᱮ ᱵᱟᱵᱚᱱ ᱥᱩᱫᱷ ᱫᱟᱲᱮᱭᱟᱜ ᱚᱸᱰᱮᱱᱟᱜ ᱤᱭᱟᱹ ᱠᱚ ᱛᱚ ᱚᱱᱠᱟᱜᱮ ᱤᱧᱟᱹᱜ ᱠᱟᱛᱷᱟ ᱫᱚ